ᱤᱧ ᱡᱟᱦᱟᱱ ᱠᱟᱹᱢᱤ ᱠᱟᱹᱢᱤ ᱞᱟᱹᱜᱤᱫᱛᱮ ᱢᱟᱲᱟᱝ ᱠᱷᱚᱱᱤᱧ ᱥᱟᱯᱲᱟᱣ ᱡᱟᱣᱨᱟᱜᱼᱟ ᱟᱨ ᱚᱱᱟ ᱠᱟᱹᱢᱤᱨᱮ ᱡᱟᱦᱟᱱᱟᱜ ᱵᱟᱹᱲᱤᱡ ᱡᱮᱢᱚᱱ ᱟᱞᱚ ᱦᱩᱭᱩᱜ ᱢᱟ ᱵᱟᱹᱲᱤᱡ ᱦᱩᱭ ᱞᱮᱱᱠᱷᱟᱱ ᱚᱱᱟ ᱵᱮᱥ ᱵᱟᱝ ᱧᱮᱞᱚᱜᱚᱜᱼᱟ ᱛᱟᱭᱚᱢᱛᱮ ᱥᱩᱫᱷᱨᱟᱹᱣ ᱞᱮᱱᱠᱷᱟᱱ ᱦᱚᱸ ᱱᱟᱯᱟᱭᱫᱚ ᱵᱟᱝ ᱥᱩᱫᱷᱨᱟᱹᱜᱼᱟ ᱚᱱᱟ ᱞᱟᱹᱜᱤᱫᱛᱮ ᱚᱱᱟ ᱠᱟᱹᱢᱤᱨᱮ ᱤᱧᱫᱚ ᱟᱹᱰᱤ ᱞᱟᱦᱟ ᱠᱷᱚᱱ ᱥᱟᱯᱲᱟᱣ ᱡᱟᱣᱨᱟᱜᱟᱹᱧ ᱥᱟᱯᱲᱟᱣ ᱥᱟᱯᱲᱟᱣᱛᱮ ᱟᱨᱦᱚᱸ ᱡᱟᱦᱟᱱᱟᱜ ᱩᱭᱦᱟᱹᱨ ᱞᱮᱱᱠᱷᱟᱱ ᱚᱱᱟ ᱠᱚᱦᱚᱸᱧ ᱥᱟᱯᱲᱟᱣ ᱛᱚᱨᱟᱭᱟ ᱡᱮᱢᱚᱱ ᱠᱟᱹᱢᱤ ᱚᱠᱛᱚ ᱚᱱᱟᱨᱮ ᱵᱷᱩᱞ ᱟᱞᱚ ᱦᱩᱭᱩᱜ ᱢᱟ ᱚᱱᱟ ᱞᱟᱹᱜᱤᱫ ᱤᱧᱫᱚ ᱢᱤᱫᱴᱟᱝ ᱠᱟᱹᱢᱤ ᱞᱟᱹᱜᱤᱫ ᱢᱟᱲᱟᱝ ᱠᱷᱚᱱᱤᱧ ᱥᱟᱯᱲᱟᱣ ᱡᱟᱣᱨᱟᱜᱼᱟ ᱡᱮᱞᱮᱠᱟ ᱡᱩᱫᱤ ᱵᱤᱱᱤᱰ ᱥᱮᱴᱮᱨᱚᱜ ᱠᱷᱟᱱ ᱚᱱᱟᱨᱮ ᱢᱟᱲᱟᱝ ᱠᱷᱚᱱ ᱵᱤᱱᱤᱰ ᱚᱞ ᱞᱟᱹᱜᱤᱫᱛᱮ ᱛᱮᱭᱟᱨᱚᱜ ᱦᱩᱭᱩᱜᱼᱟ ᱡᱮᱢᱚᱱ ᱵᱤᱱᱤᱰᱨᱮ ᱱᱟᱯᱟᱭᱛᱮᱧ ᱚᱞ ᱫᱟᱲᱮᱭᱟᱜ ᱢᱟ ᱵᱤᱱᱤᱰᱨᱮ ᱱᱟᱯᱟᱭᱛᱮ ᱵᱟᱝ ᱚᱞ ᱫᱟᱲᱮᱭᱟᱜ ᱠᱷᱟᱱ ᱚᱱᱟ ᱨᱮᱭᱟᱜ ᱚᱨᱡᱚ ᱦᱚᱸ ᱱᱟᱯᱟᱭ ᱵᱟᱝ ᱦᱤᱡᱩᱜᱼᱟ ᱚᱱᱟ ᱞᱟᱹᱜᱤᱫ ᱚᱱᱟᱫᱚ ᱢᱟᱲᱟᱝ ᱠᱷᱚᱱ ᱥᱟᱯᱲᱟᱣ ᱡᱟᱣᱨᱟᱜ ᱦᱩᱭᱩᱜᱼᱟ ᱟᱨ ᱥᱟᱯᱲᱟᱣ ᱥᱟᱹᱛ ᱠᱟᱛᱮᱫ ᱜᱮ ᱵᱤᱱᱤᱰ ᱫᱚ ᱚᱞ ᱢᱮ ᱮᱱᱠᱷᱟᱱ ᱱᱟᱯᱟᱭ ᱚᱠᱚᱡ ᱛᱮᱢ ᱯᱟᱥ ᱫᱟᱲᱮᱭᱟᱜᱼᱟ